ᱤᱧ ᱤᱝᱞᱤᱥ ᱴᱮᱥᱴ ᱵᱳᱭ ᱵᱟᱹᱧ ᱠᱩᱥᱤᱭᱟᱜᱼᱟ ᱪᱮᱫᱟᱜ ᱵᱟᱹᱧ ᱠᱩᱥᱤᱭᱟᱜᱼᱟ ᱠᱟᱨᱚᱱ ᱤᱝᱞᱤᱥ ᱨᱮ ᱯᱟᱲᱦᱟᱜ ᱥᱚᱢᱚᱭ ᱤᱝᱞᱤᱥ ᱛᱮ ᱨᱚᱲ ᱦᱩᱭᱩᱜ ᱛᱟᱢᱟ ᱴᱷᱤᱠ ᱜᱮ ᱤᱝᱞᱤᱥ ᱤᱧ ᱯᱟᱲᱦᱟᱣ ᱜᱮᱵᱟᱝ ᱥᱟᱱᱟᱧᱟ ᱟᱨ ᱱᱚᱡᱽ ᱵᱟᱹᱧ ᱟᱭᱠᱟᱹᱣᱟ ᱟᱹᱰᱤ ᱨᱟᱹᱥᱠᱟᱹᱜᱼᱟ ᱨᱟᱹᱥᱠᱟᱹ ᱫᱚ ᱵᱟᱝ ᱜᱤᱧ ᱵᱩᱡᱷᱟᱹᱣᱟ ᱟᱨ ᱟᱹᱰᱤ ᱟᱞᱥᱮ ᱜᱤᱧ ᱵᱩᱡᱷᱟᱹᱣᱟ ᱢᱟᱥᱴᱟᱨ ᱨᱚᱲᱟᱭ ᱪᱮᱫ ᱪᱚᱭ ᱨᱚᱲ ᱫᱟᱭ ᱠᱷᱟᱹᱞᱤ ᱟᱸᱡᱚᱢ ᱠᱟᱜ ᱟᱹᱧ ᱢᱤᱫᱴᱤᱡ ᱞᱩᱛᱩᱨ ᱠᱷᱚᱱᱤᱧ ᱟᱸᱡᱚᱢᱟᱹᱧ ᱢᱤᱫᱴᱮᱡ ᱞᱩᱛᱩᱨ ᱠᱷᱚᱱᱤᱧ ᱩᱰᱩᱠᱟ ᱮᱠᱫᱚᱢ ᱴᱮᱥᱴ ᱵᱳᱭ ᱮᱠᱫᱚᱢ ᱜᱮ ᱵᱟᱹᱧ ᱠᱩᱥᱤᱭᱟᱜᱼᱟ ᱛᱮ ᱢᱟᱱᱮ ᱢᱟᱱᱮ ᱥᱮᱨ ᱡᱮ ᱱᱳᱴ ᱮ ᱮᱢᱚᱜᱼᱟ ᱤᱝᱞᱤᱥ ᱟᱜ ᱚᱱᱟ ᱢᱟᱱᱮ ᱢᱟᱱᱮ ᱦᱮᱡ ᱠᱟᱛᱮᱜ ᱡᱮ ᱚᱲᱟᱜ ᱨᱮᱢ ᱫᱩᱲᱩᱵᱟ ᱚᱱᱟ ᱦᱚᱸ ᱤᱧᱟᱹᱜ ᱢᱚᱱ ᱵᱟᱝ ᱞᱟᱜᱟᱜ ᱛᱤᱧᱟᱹ ᱵᱟ ᱤᱝᱞᱤᱥ ᱜᱨᱟᱢᱟᱨ ᱫᱚ ᱴᱷᱤᱠ ᱜᱮᱭᱟ ᱚᱱᱟ ᱫᱚᱹᱧ ᱯᱟᱲᱦᱟᱜ ᱜᱮᱭᱟ ᱠᱤᱱᱛᱩ ᱤᱝᱞᱤᱥ ᱴᱮᱥᱴ ᱵᱳᱭ ᱫᱚ ᱮᱠᱫᱚᱢ ᱜᱮ ᱵᱟᱹᱧ ᱠᱩᱥᱤᱭᱟᱜᱼᱟ ᱛᱮ ᱮᱠᱫᱚᱢ ᱢᱟᱱᱮ ᱵᱳᱨᱤᱝ ᱜᱮᱧ ᱟᱹᱭᱠᱟᱹᱣ ᱛᱟᱦᱮᱸ ᱡᱩᱫᱤ ᱥᱮᱨ ᱯᱟᱲᱦᱟᱜ ᱠᱷᱚᱱᱟᱜ ᱡᱟᱹᱯᱤᱫ ᱦᱤᱡᱩᱜ ᱛᱤᱧᱟ ᱡᱮ ᱪᱮᱫ ᱪᱚ ᱨᱚᱲ ᱫᱟᱭ ᱢᱟᱱᱮ ᱢᱤᱫ ᱞᱩᱛᱩᱨ ᱠᱷᱚᱱᱤᱧ ᱟᱸᱡᱚᱢ ᱢᱟᱱᱮ ᱢᱤᱫ ᱞᱩᱛᱩᱨ ᱠᱷᱚᱱᱟᱜ ᱪᱟᱵᱟᱜᱼᱟ ᱥᱮᱨ ᱱᱳᱴ ᱠᱚ ᱮᱢᱚᱜ ᱠᱟᱱᱟᱭ ᱡᱮ ᱱᱤᱭᱟᱹ ᱱᱤᱭᱟᱹ ᱨᱮᱱᱟᱜ ᱱᱳᱴ ᱟᱯᱮ ᱠᱚᱨᱟᱣ ᱠᱟᱛᱮ ᱟᱹᱜᱩᱭ ᱯᱮ ᱟᱨ ᱵᱚᱞᱮ ᱤᱧ ᱦᱮᱡ ᱠᱟᱛᱮ ᱟᱨ ᱩᱫᱩᱜ ᱟᱹᱧ ᱯᱮ ᱠᱤᱱᱛᱩ ᱦᱮᱡ ᱠᱟᱛᱮᱜ ᱤᱧᱫᱚ ᱤᱝᱞᱤᱥ ᱢᱟᱱᱮ ᱴᱮᱥᱴ ᱵᱳᱭ ᱯᱟᱲᱦᱟᱣ ᱵᱟᱝ ᱥᱟᱱᱟᱧᱟ ᱫᱩᱲᱩᱵ ᱦᱚᱸ ᱵᱟᱝ ᱥᱟᱱᱟᱧ ᱠᱟᱱᱟ ᱠᱳᱱᱳ ᱤᱱᱴᱟᱨᱮᱥᱴ ᱵᱚᱞᱛᱮ ᱪᱮᱫᱜᱮ ᱵᱟᱹᱱᱩᱜ ᱛᱤᱧᱟ ᱚᱱᱟᱛᱮ ᱴᱮᱥᱴ ᱵᱳᱭ ᱤᱧ ᱫᱚ ᱤᱝᱞᱤᱥ ᱴᱮᱥᱴ ᱵᱳᱭ ᱫᱚ ᱵᱟᱹᱧ ᱠᱩᱥᱤᱭᱟᱜᱼᱟ